ᱚ ᱻ ᱤᱧ ᱫᱚ ᱥᱟᱶᱛᱟ ᱥᱩᱥᱟᱹᱨᱤᱭᱟᱹᱧ ᱞᱟᱹᱭ ᱮᱫᱟ ᱟᱹᱵᱤᱱ ᱠᱤ ᱨᱟᱸᱫᱷᱩᱱᱤ ᱠᱟᱱᱟ ᱵᱤᱱ ᱚᱻ ᱤᱧ ᱚᱱᱟ ᱟᱵᱤᱱ ᱴᱷᱮᱱ ᱟᱨᱠᱤ ᱤᱥᱤᱱ ᱵᱟᱥᱟᱝ ᱵᱟᱵᱚᱫ ᱛᱮ ᱠᱤᱪᱷᱤ ᱜᱟᱱ ᱠᱟᱛᱷᱟ ᱠᱚ ᱵᱟᱲᱟᱭ ᱥᱟᱱᱟᱧ ᱠᱟᱱᱟ ᱡᱟᱦᱟᱸ ᱫᱚ ᱥᱳᱲᱮ ᱤᱥᱤᱱ ᱨᱮ ᱪᱮᱫ ᱪᱮᱫ ᱢᱟᱱᱮ ᱨᱮᱥᱤᱯᱤ ᱠᱚ ᱞᱟᱜᱟᱛᱚᱜᱼᱟ ᱦᱮᱸ ᱦᱮᱸ ᱦᱮᱸ ᱦᱳᱭ ᱟᱪᱪᱷᱟ ᱦᱮᱸ ᱦᱮᱸ ᱚᱻ ᱟᱪᱪᱷᱟ ᱴᱷᱤᱠ ᱜᱮᱭᱟ ᱟᱨ ᱟᱨ ᱢᱤᱫᱴᱟᱱ ᱵᱟᱲᱟᱭ ᱥᱟᱱᱟᱭᱮᱫ ᱞᱤᱧᱟᱹ ᱩᱸᱻ ᱯᱟᱛᱲᱟ ᱯᱤᱴᱷᱟᱹ ᱯᱟᱛᱲᱟ ᱢᱟᱱᱮ ᱡᱤᱞ ᱟᱛᱮᱫ ᱟᱨᱠᱤ ᱚᱠᱟ ᱞᱮᱠᱟ ᱠᱚ ᱛᱮᱭᱟᱨᱟ ᱚᱱᱟ ᱨᱮᱭᱟᱜ ᱥᱟᱢᱟᱱᱚᱢ ᱠᱚ ᱠᱟᱹᱴᱤᱡ ᱵᱤᱱ ᱞᱟᱹᱭ ᱟᱸᱡᱚᱢ ᱟᱹᱞᱤᱧ ᱠᱷᱟᱱ ᱟᱹᱰᱤᱜᱮ ᱱᱟᱯᱟᱭ ᱠᱚᱜᱼᱟ ᱦᱮᱸ ᱦᱮᱸ ᱦᱩᱸ ᱦᱮᱸ ᱦᱮᱸ ᱦᱮᱸ ᱚᱻ ᱛᱟᱦᱚᱞᱮ ᱢᱩᱪᱟᱹᱫᱨᱮ ᱟᱨ ᱢᱤᱫᱴᱟᱱ ᱨᱮᱥᱤᱯᱤ ᱨᱮ ᱟᱨᱠᱤ ᱵᱟᱲᱟᱭ ᱥᱟᱱᱟᱭᱮᱫ ᱞᱤᱧᱟ ᱚᱱᱟᱫᱚ ᱚᱱᱮ ᱦᱟᱹᱠᱩ ᱨᱟᱥᱮ ᱚᱠᱟ ᱞᱮᱠᱟ ᱟᱨᱠᱤ ᱵᱮᱱᱟᱣ ᱦᱩᱭᱩᱜᱼᱟ ᱦᱮᱸ ᱦᱮᱸ ᱦᱮᱸ ᱦᱮᱸ ᱦᱳᱭ ᱦᱮᱸ ᱦᱮᱸ ᱦᱮᱸ ᱚᱻ ᱴᱷᱤᱠᱟᱹᱱ ᱜᱮᱭᱟ ᱱᱚᱶᱟᱜᱮ ᱟᱨᱠᱤ ᱵᱟᱲᱟᱭ ᱞᱟᱹᱜᱤᱫᱛᱮ ᱟᱹᱵᱤᱱ ᱴᱷᱮᱱ ᱞᱤᱧ ᱯᱷᱳᱱ ᱞᱮᱫᱟ ᱦᱮᱸ ᱴᱷᱤᱠ ᱜᱮᱭᱟ ᱫᱚᱦᱚᱭ ᱫᱟᱞᱤᱧ